ᱯᱮᱱᱴᱤᱝ ᱮᱛᱚᱦᱚᱵ ᱞᱟᱹᱜᱤᱫ ᱡᱟᱦᱟᱸᱭ ᱦᱚᱲ ᱠᱚ ᱠᱚ ᱩᱭᱦᱟᱹᱨᱮᱜᱼᱟ ᱛᱚ ᱩᱱᱠᱩ ᱞᱟᱹᱜᱤᱫ ᱤᱧ ᱱᱚᱣᱟ ᱜᱮ ᱯᱚᱨᱟᱢᱚᱨᱥᱚ ᱛᱤᱧ ᱢᱮᱱᱟᱜᱼᱟ ᱥᱮ ᱡᱮᱢᱚᱱ ᱡᱟᱦᱟᱸ ᱵᱷᱤᱛ ᱠᱚᱨᱮ ᱵᱚ ᱵᱮᱱᱟᱣᱮᱜᱼᱟ ᱯᱮᱱᱴᱤᱝ ᱠᱚ ᱚᱱᱟ ᱠᱚ ᱚᱠᱟ ᱞᱮᱠᱟᱛᱮ ᱪᱚᱨᱚᱠ ᱧᱮᱞᱚᱜᱼᱟ ᱚᱱᱟ ᱞᱟᱹᱜᱤᱫ ᱛᱮ ᱡᱚᱛᱚ ᱠᱷᱚᱱ ᱮᱛᱚᱦᱚᱵ ᱨᱮ ᱱᱤᱡᱚᱨ ᱴᱷᱮᱱ ᱵᱮᱥ ᱫᱷᱟᱨᱟ ᱚᱱᱟ ᱯᱮᱱᱴᱤᱝ ᱵᱨᱟᱥ ᱛᱟᱦᱮᱱ ᱢᱟ ᱟᱨ ᱱᱟᱱᱟ ᱯᱨᱚᱠᱟᱨ ᱠᱟᱞᱟᱨ ᱛᱟᱦᱮᱸ ᱧᱚᱜᱚᱜ ᱢᱟ ᱡᱮᱢᱚᱱ ᱛᱮ ᱡᱟᱦᱟᱱᱟᱜ ᱜᱮ ᱵᱷᱤᱛ ᱨᱮᱵᱚ ᱵᱮᱱᱟᱣᱟ ᱡᱟᱦᱟᱸ ᱪᱤᱛᱟᱹᱨ ᱱᱟᱦᱟᱜ ᱵᱚ ᱵᱮᱱᱟᱣᱮᱜᱼᱟ ᱡᱮᱢᱚᱱ ᱡᱩᱫᱤ ᱢᱤᱫᱴᱤᱡ ᱵᱩᱨᱩ ᱵᱚ ᱵᱮᱱᱟᱣᱮᱜᱼᱟ ᱵᱩᱨᱩ ᱨᱮᱱᱟᱜ ᱥᱤᱱ ᱱᱟᱦᱟᱜ ᱵᱚ ᱵᱮᱱᱟᱣᱮᱜᱼᱟ ᱛᱚ ᱚᱱᱟᱨᱮ ᱪᱮᱫ ᱪᱮᱫ ᱠᱟᱞᱟᱨ ᱠᱚ ᱞᱟᱜᱟᱜᱼᱟ ᱡᱮᱢᱚᱱ ᱫᱟᱨᱮ ᱵᱚ ᱵᱮᱱᱟᱣᱟ ᱛᱚ ᱥᱟᱠᱟᱢ ᱦᱟᱹᱨᱭᱟᱹᱲ ᱫᱚᱨᱠᱟᱨ ᱛᱚ ᱦᱟᱹᱨᱭᱟᱹᱲ ᱨᱚᱝ ᱫᱚᱨᱠᱟᱨ ᱯᱟᱸᱰᱩ ᱫᱷᱟᱨᱟ ᱥᱟᱠᱟᱢ ᱵᱚ ᱵᱮᱱᱟᱣᱟ ᱛᱚ ᱚᱱᱟ ᱞᱟᱹᱜᱤᱫ ᱠᱟᱹᱴᱤᱡ ᱥᱟᱥᱟᱝ ᱫᱷᱟᱨᱟ ᱚᱱᱠᱟ ᱜᱮ ᱵᱟᱦᱟ ᱦᱚᱸ ᱡᱮᱢᱚᱱ ᱱᱟᱱᱟ ᱯᱨᱚᱠᱟᱨ ᱨᱚᱝ ᱟᱜ ᱛᱟᱦᱮᱱᱟ ᱟᱨᱟᱜᱟ ᱛᱟᱦᱮᱱᱟ ᱦᱟᱹᱨᱭᱟᱹᱲᱟᱜ ᱛᱟᱦᱮᱱᱟ ᱞᱤᱞ ᱟᱜ ᱛᱟᱦᱮᱱᱟ ᱛᱚ ᱚᱱᱟ ᱠᱚ ᱢᱟᱲᱟᱝ ᱟᱯᱮ ᱴᱷᱮᱱ ᱚᱱᱟ ᱡᱟᱦᱟᱸ ᱥᱟᱢᱟᱱ ᱠᱚ ᱛᱟᱦᱮᱸ ᱫᱚᱨᱠᱟᱨ ᱟᱨ ᱚᱱᱠᱟ ᱜᱮ ᱟᱨᱦᱚᱸ ᱡᱩᱫᱤ ᱚᱱᱠᱟ ᱡᱟᱦᱟᱸ ᱞᱮᱠᱟ ᱯᱚᱨᱚᱵᱽ ᱯᱩᱱᱟᱹᱭ ᱠᱚᱨᱮ ᱟᱵᱚ ᱵᱷᱤᱛ ᱠᱚᱨᱮ ᱵᱚ ᱵᱮᱱᱟᱣᱟ ᱛᱚ ᱡᱟᱦᱟᱸ ᱱᱚᱣᱟ ᱮᱱᱮᱡ ᱥᱮᱨᱮᱧ ᱛᱟᱵᱚ ᱢᱮᱱᱟᱜᱼᱟ ᱟᱵᱚᱣᱟᱜ ᱠᱟᱞᱪᱟᱨ ᱨᱮᱱᱟᱜ ᱚᱱᱟ ᱠᱚ ᱵᱷᱤᱛ ᱨᱮᱵᱚ ᱵᱮᱱᱟᱣᱟ ᱡᱮᱢᱚᱱ ᱮᱱᱠᱷᱟᱱ ᱫᱚ ᱟᱹᱰᱤ ᱪᱚᱨᱚᱠ ᱧᱮᱞᱚᱜᱼᱟ ᱡᱤᱞᱤᱧ ᱠᱷᱚᱱ ᱦᱚᱲ ᱠᱚ ᱧᱮᱞ ᱨᱮᱦᱚᱸ ᱟᱹᱰᱤ ᱢᱚᱸᱡᱽ ᱜᱮ ᱧᱮᱞᱚᱜᱼᱟ ᱛᱚ ᱚᱱᱠᱟᱱᱟᱜ ᱡᱤᱱᱤᱥ ᱠᱚ ᱵᱮᱱᱟᱣ ᱨᱮᱱᱟᱜ ᱟᱹᱰᱤ ᱡᱟᱹᱨᱩᱲᱤ ᱜᱮᱭᱟ